ᱚᱲᱟᱜ ᱨᱮ ᱵᱟᱜᱽᱣᱟᱱ ᱡᱚᱛᱚᱱ ᱞᱟᱹᱜᱤᱫ ᱫᱚ ᱠᱷᱚᱨᱚᱪᱚᱜ ᱜᱮᱭᱟ ᱡᱮ ᱨᱚᱠᱚᱢ ᱫᱟᱨᱮ ᱛᱟᱦᱮᱱᱟ ᱩᱛᱩ ᱛᱮᱭᱟᱜ ᱫᱟᱨᱮ ᱛᱟᱦᱮᱱ ᱠᱷᱟᱡ ᱜᱮ ᱵᱚᱞᱮ ᱢᱚᱡᱽ ᱜᱮ ᱠᱷᱚᱨᱪᱟ ᱫᱚ ᱦᱩᱭᱩᱜ ᱜᱮᱭᱟ ᱩᱞ ᱫᱟᱢ ᱦᱚᱸ ᱢᱮᱱᱟᱜ ᱜᱮᱭᱟ ᱥᱮ ᱠᱤᱨᱤᱧ ᱡᱚᱸᱨᱨᱟ ᱞᱟᱜᱟᱣ ᱞᱮᱠᱷᱟᱡ ᱫᱚ ᱠᱷᱚᱨᱚᱪᱚᱜ ᱜᱮᱭᱟ ᱟᱨ ᱚᱲᱟᱜ ᱨᱮᱭᱟᱜ ᱡᱚᱨᱨᱟ ᱞᱟᱜᱟᱣ ᱞᱮᱠᱟᱡ ᱫᱚ ᱵᱚᱞᱮ ᱯᱟᱣᱨᱟ ᱠᱚᱠᱚ ᱛᱟᱦᱮᱱ ᱠᱷᱟᱡ ᱫᱚ ᱠᱤᱨᱤᱧ ᱵᱟᱝ ᱦᱩᱭᱩᱜᱼᱟ ᱚᱱᱟ ᱫᱚ ᱠᱚᱢ ᱠᱷᱚᱨᱪᱟ ᱜᱮ ᱟᱨ ᱠᱤᱨᱤᱧ ᱡᱟᱣᱨᱟ ᱵᱚᱞᱮ ᱞᱟᱜᱟᱣ ᱞᱮᱠᱷᱟᱡ ᱫᱚ ᱠᱷᱚᱨᱚᱪ ᱫᱚ ᱰᱷᱮᱨᱚᱜ ᱜᱮᱭᱟ ᱤᱱᱟᱹ ᱠᱚᱜᱮ